ᱱᱚᱶᱟ ᱱᱚᱶᱟ ᱠᱤ ᱰᱩᱝᱨᱤ ᱜᱷᱩᱴᱩ ᱠᱟᱱᱟ ᱚ ᱱᱚᱶᱟ ᱯᱷᱩᱞᱠᱩᱥᱢᱟᱹ ᱜᱟᱞᱨᱥ ᱦᱳᱥᱴᱮᱞ ᱠᱷᱚᱱ ᱞᱤᱧ ᱞᱟᱹᱭᱮᱫᱟ ᱚ ᱯᱫᱽᱫᱟᱵᱚᱛᱤ ᱠᱟᱹᱴᱤᱡ ᱚᱥᱩᱵᱤᱫᱟ ᱢᱮᱱᱟᱭᱟ ᱚᱥᱩᱵᱤᱫᱟ ᱵᱚᱞᱛᱮ ᱛᱤᱦᱮᱧ ᱠᱞᱟᱥ ᱨᱮ ᱟᱫᱚ ᱯᱚᱲᱟ ᱥᱟᱵᱮ ᱠᱟᱱ ᱥᱟᱵ ᱥᱳᱢᱚᱭ ᱜᱮ ᱟᱫᱚ ᱵᱚᱦᱚᱜ ᱜᱷᱩᱨ ᱜᱷᱩᱨᱟᱹᱣ ᱮᱱᱛᱮ ᱱᱤᱛᱚᱜ ᱫᱚ ᱢᱟᱱᱮ ᱠᱟᱹᱴᱤᱡ ᱚᱥᱩᱥᱛᱷᱚ ᱜᱮ ᱠᱟᱹᱴᱤᱡ ᱵᱚᱦᱚᱜ ᱠᱚ ᱯᱷᱟᱴᱟᱣ ᱟᱠᱟᱱ ᱛᱟᱭᱟ ᱦᱮᱛᱳ ᱦᱮᱸ ᱡᱚᱨᱚ ᱫᱚ ᱡᱚᱨᱚᱭᱮᱱ ᱛᱟᱭ ᱜᱮᱭᱟ ᱛᱟᱯᱚᱨᱮ ᱵᱚᱞᱮ ᱛᱚᱞ ᱠᱮᱫ ᱛᱟᱭᱟ ᱵᱮᱱᱰᱮᱡ ᱠᱮᱫ ᱦᱮᱸ ᱟᱢ ᱦᱤᱡᱩᱜ ᱢᱮ ᱛᱟᱦᱚᱞᱮ

ᱦᱳᱭ ᱟᱫᱚ ᱚᱱᱟᱜᱮ ᱦᱮᱡ ᱞᱮᱱᱵᱤᱱ ᱨᱟᱱ ᱫᱚ ᱮᱱᱢᱤ ᱫᱚᱞᱮ ᱞᱟᱜᱟᱣ ᱟᱠᱟᱫᱮᱭᱟ ᱵᱮᱱᱰᱮᱡ ᱟᱠᱟᱫ ᱛᱟᱭᱟᱞᱮ ᱛᱷᱟᱢᱟᱣ ᱞᱮᱠᱟᱫᱚ ᱛᱳ ᱟᱹᱵᱤᱱ ᱦᱮᱡ ᱠᱟᱛᱮ ᱜᱮ ᱦᱟᱥᱯᱟᱛᱟᱞ ᱤᱫᱤᱭᱮ ᱵᱤᱱ

ᱟᱪᱪᱷᱟ ᱦᱮᱸ ᱚᱸᱰᱮ ᱫᱚᱵᱚᱱ ᱫᱮᱨᱤᱜᱼᱟ ᱦᱮᱸ ᱡᱚᱛᱚ ᱛᱟᱲᱟ ᱛᱟᱹᱲᱤᱢ ᱫᱟᱲᱮᱭᱟᱜᱼᱟ ᱛᱚᱛᱚ ᱛᱟᱲᱟ ᱛᱟᱹᱲᱤ ᱦᱤᱡᱩᱜ ᱵᱮᱱ ᱟᱪᱪᱷᱟ ᱦᱮᱸ ᱱᱚᱛᱚᱜ ᱫᱚ ᱢᱳᱴᱟ ᱢᱩᱴᱤ ᱵᱷᱟᱹᱞᱤ ᱧᱚᱜ ᱜᱮ ᱢᱮᱱᱟᱭᱟ ᱩᱱᱟᱹᱜ ᱫᱚ ᱵᱟᱝ ᱮᱱᱟᱱ ᱠᱷᱚᱱ ᱫᱚ ᱟᱹᱰᱤ ᱵᱷᱟᱹᱞᱮ ᱢᱮᱱᱟᱭᱟ ᱟᱪᱪᱷᱟ ᱛᱟᱦᱚᱞᱮ ᱴᱷᱤᱠ ᱜᱮᱭᱟ ᱦᱤᱡᱩᱜ ᱵᱮᱱ ᱞᱚᱜᱚᱱ ᱧᱚᱜ ᱵᱤᱱ ᱦᱤᱡᱩᱜᱼᱟ ᱦᱳᱭ ᱚᱱᱟ ᱜᱮᱞᱤᱧ ᱢᱮᱱ ᱮᱫᱟ ᱟᱪᱪᱷᱟ ᱴᱷᱤᱠ ᱜᱮᱭᱟ ᱢᱟ